ᱦᱮᱞᱳ ᱦᱮᱸ ᱠᱩᱥᱩᱢ ᱠᱷᱚᱡ ᱤᱧ ᱞᱟᱹᱭᱫᱟ ᱦᱩᱸ ᱢᱮᱱᱫᱟᱹᱧ ᱟᱵᱚ ᱥᱚᱨᱦᱟᱭ ᱪᱮᱫᱞᱮᱠᱟ ᱵᱚᱱ ᱢᱟᱱᱟᱣᱫᱟ ᱟᱨ ᱥᱚᱨᱦᱟᱭ ᱨᱮᱵᱚᱱ ᱨᱟᱹᱥᱠᱟᱹᱜ ᱠᱟᱱᱟ ᱛᱚ ᱦᱟᱺᱰᱤᱯᱟᱹᱣᱨᱟᱹ ᱰᱷᱤᱨ ᱵᱚᱱ ᱫᱚᱦᱚᱭ ᱫᱟᱵᱚᱱ ᱧᱩᱭ ᱫᱟᱵᱚᱱ ᱛᱚ ᱚᱱᱟ ᱨᱮᱭᱟᱜ ᱠᱟᱹᱴᱤᱡ ᱥᱚᱢᱚᱥᱥᱟ ᱡᱮ ᱧᱩᱭ ᱫᱟᱵᱚᱱ ᱩᱞᱴᱟᱹᱣ ᱠᱚᱜ ᱠᱟᱱᱟᱵᱚᱱ ᱡᱟᱦᱟᱸᱨᱮᱜᱮ ᱛᱚ ᱪᱮᱵᱚᱱ ᱪᱮᱠᱟ ᱞᱮᱠᱷᱟᱱ ᱥᱚᱢᱟᱫᱷᱟᱱᱟ ᱟᱨᱠᱤ ᱡᱟᱛᱮ ᱦᱟᱺᱰᱤ ᱯᱟᱹᱣᱨᱟᱹ ᱧᱩᱵᱚᱱ ᱠᱚᱢ ᱫᱟᱲᱮᱣᱟᱜ ᱚᱱᱟ ᱵᱟᱵᱚᱛ ᱛᱮ ᱠᱟᱹᱴᱤᱡ ᱞᱟᱹᱭᱤᱧ ᱢᱮ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱩᱸ ᱦᱩᱸ ᱦᱩᱸ ᱦᱮᱸ ᱦᱩᱸ ᱦᱩᱸ ᱦᱩᱸ ᱦᱮᱸ ᱦᱩᱸ ᱦᱮᱸ ᱦᱮᱸ ᱦᱮᱸ ᱟᱭᱢᱟ ᱥᱟᱨᱦᱟᱣ